ᱱᱟᱦᱟᱜ ᱱᱮᱛᱟᱨ ᱡᱩᱜᱽ ᱨᱮ ᱟᱵᱚ ᱥᱟᱱᱟᱢ ᱜᱮ ᱟᱵᱚ ᱥᱟᱱᱛᱟᱞᱤᱭᱟᱜ ᱞᱟᱠ ᱞᱟᱠᱪᱟᱨ ᱵᱚᱱ ᱦᱤᱲᱤᱧ ᱮᱫᱟ ᱡᱮᱢᱚᱱ ᱥᱚᱨᱦᱟᱭ ᱥᱚᱢᱚᱭ ᱪᱮᱫ ᱠᱚ ᱪᱮᱫ ᱥᱚᱢᱚᱭ ᱪᱮᱫ ᱠᱟᱡᱮ ᱞᱟᱜᱟᱜᱼᱟ ᱚᱱᱟ ᱠᱚ ᱟᱵᱚ ᱥᱟᱱᱛᱟᱞᱤ ᱦᱚᱲ ᱵᱮᱥᱤᱨ ᱵᱷᱟᱜᱽ ᱜᱮᱵᱚᱱ ᱦᱤᱲᱤᱧ ᱮᱫᱟ ᱚᱱᱟ ᱠᱚ ᱟᱵᱚ ᱟᱹᱰᱤ ᱜᱮ ᱞᱟᱹᱠᱛᱤᱭᱟ ᱢᱚᱡᱽ ᱛᱮ ᱵᱟᱲᱟᱭ ᱨᱮᱱᱟᱜ ᱠᱤᱱᱛᱩ ᱟᱵᱚ ᱥᱟᱱᱛᱟᱞᱤ ᱵᱟᱲᱟᱭ ᱵᱟᱹᱜᱤ ᱠᱟᱛᱮ ᱟᱵᱚ ᱮᱴᱟᱜ ᱡᱟᱹᱛᱤ ᱨᱮᱱ ᱦᱚᱲᱟᱜ ᱵᱟᱰᱟᱭ ᱵᱮᱥᱤ ᱵᱚᱱ ᱢᱚᱱᱮ ᱡᱳᱨ ᱵᱚᱱ ᱮᱢᱟ ᱠᱤᱱᱛᱩ ᱚᱱᱟ ᱫᱚ ᱟᱹᱰᱤ ᱜᱮ ᱵᱟᱝ ᱩᱪᱤᱛᱟ ᱱᱟᱦᱟᱜ ᱱᱮᱛᱟᱨ ᱨᱮᱱ ᱜᱤᱫᱽᱨᱟᱹ ᱵᱮᱥᱤᱨ ᱵᱷᱟᱜᱽ ᱥᱚᱨᱦᱟᱭ ᱥᱚᱢᱚᱭ ᱪᱮᱫ ᱠᱚ ᱦᱩᱭᱩᱜᱼᱟ ᱠᱩᱞᱤᱭᱮᱠᱷᱟᱱᱮᱢ ᱵᱟᱝᱼᱮ ᱞᱟᱹᱭ ᱫᱟᱲᱮᱭᱟᱜᱼᱟ ᱠᱤᱱᱛᱩ ᱫᱤᱠᱩᱣᱟᱜ ᱠᱩᱞᱤᱞᱮᱭᱠᱷᱟᱱ ᱴᱷᱤᱠᱮ ᱞᱟᱹᱭᱟ ᱟᱵᱚ ᱥᱟᱠᱨᱟᱛ ᱯᱩᱡᱟᱹ ᱯᱚᱨᱚᱵᱽ ᱚᱱᱠᱟ ᱚᱱᱠᱟ ᱛᱮᱜᱮ ᱟᱹᱰᱤ ᱜᱟᱱ ᱜᱮ ᱟᱫᱚᱜ ᱠᱟᱱ ᱛᱟᱵᱚᱱᱟ ᱵᱟᱯᱞᱟ ᱠᱚᱨᱮ ᱵᱟᱯᱞᱟ ᱠᱚᱨᱮ ᱟᱹᱰᱤ ᱜᱟᱱ ᱡᱤᱱᱤᱥ ᱜᱮ ᱟᱵᱚ ᱵᱚᱱ ᱫᱤᱠᱩ ᱥᱮᱫ ᱵᱚᱱ ᱤᱫᱤᱭᱮᱫᱟ ᱟᱵᱚ ᱥᱟᱱᱛᱟᱞᱤ ᱫᱚ ᱮᱴᱟᱜ ᱧᱚᱜ ᱵᱚᱱ ᱵᱟᱯᱞᱟᱜ ᱠᱟᱱ ᱛᱟᱦᱮᱱᱟ ᱢᱚᱱ ᱥᱟᱥᱟᱝ ᱥᱟᱹᱲᱤ ᱵᱚᱱ ᱵᱟᱸᱫᱮᱭᱮᱫ ᱛᱟᱦᱮᱱᱟ ᱠᱤᱱᱛᱩ ᱱᱮᱛᱟᱨ ᱱᱟᱦᱟᱜ ᱡᱩᱜᱽ ᱨᱮᱱ ᱜᱤᱫᱽᱨᱟᱹ ᱮᱴᱟᱜ ᱡᱟᱹᱛ ᱨᱮᱱ ᱦᱚᱲᱟᱜ ᱧᱮᱞ ᱛᱮ ᱵᱮᱥᱤ ᱠᱚ ᱧᱮᱞ ᱪᱮᱫᱟ ᱠᱤᱱᱛᱩ ᱟᱵᱚᱣᱟᱜ ᱥᱟᱱᱛᱟᱞᱤ ᱵᱟᱝ ᱧᱮᱞ ᱪᱮᱫ ᱠᱟᱛᱮ ᱠᱚ ᱟᱵᱚᱣᱟᱜ ᱞᱟᱠ ᱞᱟᱠᱪᱟᱨ ᱵᱚᱱ ᱟᱞᱜᱟ ᱤᱫᱤᱭᱮᱫᱟ